ᱦᱮᱞᱳ ᱚᱠᱚᱭ ᱦᱮᱸ ᱦᱮᱸ ᱰᱟᱞᱛᱟᱨ ᱵᱟᱹᱵᱩ ᱪᱤᱠᱟᱹᱭᱫᱟ ᱚᱻ ᱟᱢᱫᱚ ᱚᱠᱚᱭ

ᱦᱮᱸ

ᱪᱮᱫ ᱞᱮᱠᱟ ᱟᱫᱚᱵᱮᱱ ᱟᱹᱭᱠᱟᱹᱣᱮᱫᱟ ᱪᱮᱫ ᱞᱮᱠᱟ ᱫᱚᱵᱮᱱ ᱟᱹᱭᱠᱟᱹᱣᱫᱟ

ᱦᱮᱸ ᱴᱷᱤᱠ ᱜᱮᱭᱟ ᱢᱤᱫ ᱫᱤᱱ ᱱᱚᱛᱮ ᱦᱤᱡᱩᱜ ᱵᱮᱱ ᱢᱤᱫ ᱫᱤᱱ ᱦᱤᱡᱩᱜ ᱵᱮᱱ ᱟᱨ ᱵᱷᱤᱴᱟᱢᱤᱱ ᱠᱚ ᱯᱟᱥᱮᱡ ᱠᱚᱢᱡᱩᱨᱤ ᱠᱟᱡ ᱵᱷᱤᱴᱟᱢᱤᱱ ᱠᱚᱞᱤᱧ ᱮᱢᱟᱵᱮᱱᱟ ᱦᱟᱸᱜ ᱞᱟᱹᱭᱵᱮᱱ ᱵᱟᱝ ᱯᱚᱭᱥᱟ ᱠᱚᱫᱚ ᱯᱚᱭᱥᱟ ᱯᱚᱭᱥᱟ ᱠᱚᱫᱚ ᱵᱟᱝ ᱞᱟᱜᱟᱜᱼᱟ ᱢᱤᱫ ᱫᱤᱱ ᱦᱤᱡᱩᱜ ᱵᱮᱱ ᱢᱟᱭᱟᱢ ᱠᱚ ᱞᱟᱜᱟᱜ ᱠᱷᱟᱡ ᱢᱟᱭᱟᱢ ᱠᱚ ᱞᱟᱜᱟᱜ ᱠᱷᱟᱡ ᱚᱱᱟᱦᱚᱸ ᱚᱱᱠᱟ ᱛᱮᱜᱮ ᱯᱷᱤᱨᱤᱜᱮ ᱦᱮᱸ ᱢᱤᱫᱷᱟᱣ ᱡᱚᱛᱚᱜᱮ ᱚᱸᱰᱮᱫᱚ ᱯᱷᱤᱨᱤᱜᱮ ᱱᱚᱸᱰᱮ ᱯᱷᱤᱨᱤ ᱜᱮᱠᱚ ᱪᱤᱠᱤᱛᱥᱟᱭᱮᱫ ᱠᱚᱣᱟᱞᱮ ᱦᱮᱸ ᱦᱮᱸ ᱨᱟᱱ ᱨᱟᱱ ᱠᱚᱞᱮ ᱡᱚᱛᱚᱜᱮ ᱧᱟᱢᱟ ᱡᱚᱛᱚᱜᱮ ᱯᱷᱤᱨᱤ ᱛᱮᱜᱮ ᱦᱮᱸ ᱡᱚ ᱡᱚᱢᱼᱧᱩ ᱠᱚᱫᱚ ᱴᱟᱹᱭᱤᱢ ᱢᱚᱛᱚ ᱧᱮᱞ ᱦᱚᱲ ᱧᱮᱞ ᱠᱚ ᱡᱚᱛᱚ ᱴᱷᱤᱠ ᱴᱷᱟᱠ ᱜᱮᱭᱟ ᱟᱫᱚᱭ ᱦᱮᱸ ᱴᱷᱤᱠ ᱜᱮᱭᱟ ᱦᱤᱡᱩᱜ ᱵᱮᱱ ᱦᱟᱸᱜᱷ ᱢᱤᱫ ᱫᱤᱱ ᱦᱮᱸ ᱵᱷᱤᱴᱟᱢᱤᱱ ᱠᱚᱞᱤᱧ ᱮᱢᱟ ᱵᱮᱱᱟ ᱦᱮᱸ ᱯᱚᱭᱥᱟ ᱠᱚᱫᱚ ᱵᱟᱝ ᱞᱟᱜᱟᱜᱼᱟ ᱟᱞᱚᱵᱮᱱ ᱴᱮᱱᱥᱮᱱᱚᱜᱼᱟ ᱦᱮᱸ ᱴᱷᱤᱠ ᱜᱮᱭᱟ ᱢᱟ ᱛᱚᱵᱮ